ᱱᱮ ᱦᱟᱞᱮ ᱜᱮ ᱯᱟᱞᱟᱣᱮᱱ ᱤᱧᱟᱹᱜ ᱯᱚᱨᱚᱵᱽ ᱠᱚ ᱫᱚ ᱦᱩᱭᱩᱜ ᱠᱟᱱᱟ ᱟᱵᱚ ᱥᱟᱱᱛᱟᱲ ᱦᱚᱯᱚᱱ ᱠᱚᱣᱟᱜ ᱡᱷᱚᱛᱚ ᱠᱷᱚᱱ ᱢᱟᱨᱟᱝ ᱞᱟᱹᱴᱷᱩ ᱥᱚᱨᱮᱥ ᱟᱱᱟᱜ ᱯᱚᱨᱚᱵᱽ ᱥᱚᱨᱦᱟᱭ ᱯᱚᱨᱚᱵᱽ ᱡᱟᱦᱟᱸ ᱫᱚ ᱦᱟᱹᱛᱤ ᱞᱮᱠᱟᱱ ᱯᱚᱨᱚᱵᱽ ᱵᱚᱱ ᱢᱮᱛᱟᱜ ᱠᱟᱱᱟ ᱤᱱᱟᱹ ᱯᱚᱨᱮ ᱫᱟᱥᱟᱸᱭ ᱯᱚᱨᱚᱵᱽ ᱤᱱᱟᱹ ᱯᱚᱨᱮ ᱥᱤᱞᱫᱟᱹ ᱯᱟᱴᱟᱵᱤᱸᱫᱟᱹ ᱯᱚᱨᱚᱵᱽ ᱮᱢᱟᱱ ᱟᱨ ᱚᱱᱟ ᱠᱚᱫᱚ ᱟᱹᱰᱤ ᱨᱟᱹᱥᱠᱟᱹ ᱨᱚᱢᱚᱡᱽ ᱡᱟᱜᱽ ᱡᱚᱢᱚᱠ ᱥᱚᱨᱮᱥ ᱟᱱᱟᱜ ᱯᱚᱨᱚᱵᱽ ᱛᱟᱦᱮᱸ ᱠᱟᱱᱟ